ᱵᱟᱸᱠᱩᱲᱟ ᱦᱚᱱᱚᱛ ᱨᱮᱭᱟᱜ ᱢᱩᱬᱩᱛ ᱥᱟᱶᱛᱟ ᱠᱤᱭᱟ ᱵᱷᱟᱹᱞᱟᱹᱭ ᱨᱮ ᱡᱚᱯᱲᱟᱣ ᱢᱮᱱᱟᱧᱟᱹ ᱛᱚ ᱟᱞᱮ ᱫᱚ ᱡᱟᱦᱟᱸ ᱜᱨᱩᱯ ᱞᱮ ᱵᱮᱱᱟᱣ ᱟᱠᱟᱫᱟ ᱥᱚᱨᱠᱟᱨᱤ ᱜᱨᱩᱯ ᱢᱚᱦᱤᱞᱟ ᱥᱚᱢᱤᱛᱤ ᱛᱚ ᱚᱱᱟ ᱥᱚᱢᱤᱛᱤ ᱨᱮ ᱫᱚᱥ ᱡᱚᱱ ᱜᱟᱱ ᱱᱚᱛᱮ ᱥᱚᱢᱤᱛᱤ ᱫᱚ ᱵᱮᱱᱟᱣ ᱟᱠᱟᱜᱼᱟ ᱮᱨᱯᱚᱨ ᱱᱚᱣᱟ ᱥᱚᱢᱤᱛᱤ ᱨᱮ ᱡᱟᱦᱟᱸ ᱴᱟᱠᱟ ᱯᱩᱭᱥᱟᱹ ᱠᱚ ᱞᱮ ᱡᱟᱢᱟᱭᱟᱜᱼᱟ ᱪᱟᱸᱫᱚ ᱯᱤᱪᱷᱤ ᱛᱚ ᱚᱱᱟ ᱵᱟᱠᱷᱨᱟ ᱛᱮ ᱟᱨᱚ ᱮᱢᱟᱱ ᱞᱮᱠᱟᱱᱟ ᱠᱚ ᱥᱚᱨᱠᱟᱨ ᱯᱟᱦᱴᱟ ᱠᱷᱚᱱ ᱟᱹᱰᱤ ᱨᱚᱠᱚᱢ ᱥᱟᱦᱟᱡᱚ ᱠᱚ ᱧᱟᱢ ᱮᱫᱟ ᱞᱮ ᱞᱳᱱ ᱞᱳᱱ ᱠᱚ ᱮᱢᱟ ᱞᱮ ᱠᱟᱱᱟ ᱞᱳᱱ ᱞᱮ ᱧᱟᱢ ᱮᱫᱟ ᱮ ᱢᱮᱨᱚᱢ ᱠᱚ ᱮᱢᱟ ᱞᱮ ᱠᱟᱱᱟ ᱪᱟᱥ ᱞᱟᱹᱜᱤᱫ ᱛᱮ ᱥᱤᱢ ᱥᱩᱠᱨᱤ ᱠᱚ ᱡᱚᱢᱟᱜ ᱞᱟᱹᱜᱤᱫ ᱛᱮ ᱡᱚᱢᱟᱜ ᱠᱚ ᱦᱤᱡᱩᱜ ᱠᱟᱱᱟ ᱟᱞᱮ ᱡᱟᱛᱮ ᱚᱱᱟ ᱞᱟᱦᱟ ᱥᱮᱫ ᱞᱮ ᱠᱟᱦᱟ ᱤᱫᱤ ᱫᱟᱲᱮᱭᱟᱜ ᱢᱟ ᱱᱚᱝᱠᱟᱱ ᱠᱤᱪᱷᱩ ᱵᱷᱟᱜᱮ ᱵᱷᱟᱜᱮ ᱡᱤᱱᱤᱥ ᱠᱚ ᱞᱮ ᱧᱟᱢ ᱫᱟ ᱟᱨ ᱡᱚᱛᱚ ᱜᱮ ᱥᱟᱵ ᱢᱤᱞ ᱛᱮ ᱞᱮ ᱠᱟᱹᱢᱤ ᱫᱟᱲᱮᱭᱟᱜ ᱠᱟᱱᱟ ᱤᱭᱟ ᱡᱟᱦᱟᱱᱟᱜ ᱪᱟᱸᱫᱚ ᱯᱤᱪᱷᱤ ᱡᱟᱦᱟᱸ ᱞᱮ ᱡᱚᱢᱟᱭ ᱫᱟ ᱚᱱᱟ ᱫᱚ ᱛᱟᱦᱮᱱ ᱠᱟᱱ ᱜᱮᱭᱟ ᱛᱚ ᱱᱚᱝᱠᱟᱱᱟᱜ ᱠᱤᱪᱷᱩ ᱵᱷᱟᱜᱮ ᱡᱤᱱᱤᱥ ᱠᱤᱪᱷᱩ ᱞᱟᱹᱭ ᱧᱟᱢᱮᱫ ᱜᱮᱭᱟ ᱟᱨ ᱢᱤᱫᱴᱟᱝ ᱢᱟᱨᱟᱝ ᱠᱟᱛᱷᱟ ᱫᱚ ᱦᱩᱭᱩᱜ ᱠᱟᱱᱟ ᱡᱮ ᱢᱚᱦᱤᱞᱟ ᱥᱚᱢᱤᱛᱤ ᱨᱮ ᱡᱚᱛᱚ ᱡᱟᱦᱟᱸ ᱛᱤᱱᱟᱹᱜ ᱜᱟᱱ ᱢᱚᱦᱤᱞᱟ ᱢᱮᱱᱟᱜ ᱞᱮᱭᱟ ᱡᱚᱛᱚ ᱦᱚᱲ ᱠᱟᱛᱮ ᱜᱮᱞᱮ ᱠᱟᱹᱢᱤᱦᱚᱨᱟᱭ ᱫᱟ ᱥᱟᱵ ᱧᱮᱞ ᱛᱮᱜᱮ ᱞᱮ ᱠᱟᱹᱢᱤ ᱮᱫᱟ ᱟᱨ ᱠᱷᱩᱵᱽ ᱥᱚᱢᱟᱱᱱᱤᱭᱟᱹ ᱵᱷᱟᱵᱛᱮ ᱜᱮᱞᱮ ᱠᱟᱹᱢᱤ ᱤᱫᱤᱭ ᱫᱟ ᱱᱚᱣᱟ ᱠᱟᱹᱢᱤ ᱦᱚᱨᱟ ᱨᱮ